ᱦᱮᱞᱳ ᱦᱮᱸ ᱦᱮᱞᱳ ᱢᱮᱱᱫᱟᱹᱧ ᱢᱚᱦᱤᱥᱯᱩᱨ ᱨᱮᱱ ᱞᱚᱪᱷᱢᱤ ᱦᱳᱴᱮᱹᱞ ᱨᱮᱱ ᱮᱥᱴᱟᱵ ᱠᱟᱱ ᱜᱮᱭᱟᱢ ᱛᱚ ᱚ ᱢᱮᱱᱮᱫ ᱠᱟᱱ ᱛᱟᱦᱮᱱᱟᱹᱧ ᱵᱚᱞᱮ ᱜᱮᱹᱴ ᱦᱚᱸ ᱥᱤᱧ ᱜᱮᱭᱟ ᱟᱫᱚ ᱠᱚᱭᱚᱜ ᱵᱟᱲᱟᱭᱮᱫ ᱠᱚᱣᱟᱹᱧ ᱚᱠᱚᱭ ᱜᱮ ᱠᱩᱞᱤ ᱵᱟᱲᱟ ᱠᱩᱞᱤᱭᱮᱫ ᱠᱚᱣᱟᱹᱧ ᱢᱮᱱᱛᱮ ᱚᱠᱚᱭ ᱦᱚᱸ ᱵᱟᱹᱧ ᱧᱟᱢᱮᱫ ᱠᱚᱣᱟ ᱵᱟᱨᱦᱮ ᱫᱷᱟᱨᱮ ᱥᱮᱫ ᱨᱮ ᱛᱚ ᱚᱱᱟᱛᱤᱧ ᱠᱩᱞᱤ ᱵᱟᱲᱟᱭᱮᱫ ᱠᱚᱣᱟ ᱟᱫᱚ ᱠᱚᱭᱚᱜ ᱵᱟᱲᱟᱭᱮᱫᱟᱹᱧ ᱛᱚ ᱟᱢᱟᱜ ᱱᱚᱢᱵᱚᱨᱤᱧ ᱧᱟᱢ ᱠᱮᱫᱟ ᱜᱮᱹᱴᱢᱟ ᱵᱚᱱᱫ ᱜᱮᱭᱟ ᱟᱢᱟᱜ ᱱᱚᱢᱵᱚᱨᱤᱧ ᱧᱟᱢ ᱠᱮᱫᱟ ᱟᱫᱚ ᱚᱱᱟᱛᱤᱧ ᱯᱷᱳᱱᱟᱫ ᱢᱤᱭᱟᱹᱧ

ᱵᱮᱹᱞ ᱠᱚᱞᱤᱝ ᱵᱟᱹᱧ ᱧᱮᱞ ᱧᱟᱢ ᱞᱮᱫᱟ ᱠᱚᱭᱚᱜ ᱵᱟᱲᱟᱜ ᱠᱮᱫ ᱜᱮᱭᱟᱹᱧ ᱦᱟᱱᱛᱮ ᱦᱚᱧ ᱠᱚᱭᱚᱜ ᱠᱮᱫᱟ ᱱᱟᱛᱮ ᱦᱚᱧ ᱠᱚᱭᱚᱜ ᱠᱮᱫᱟ ᱟᱫᱚ ᱛᱤᱱᱟᱹᱜ ᱪᱩᱠᱩ ᱡᱟᱜᱟ ᱨᱮᱪᱚ ᱢᱮᱱᱟᱜ ᱟᱠᱟᱫᱟᱫ ᱛᱮ ᱵᱟᱹᱧ ᱧᱮᱞ ᱧᱟᱢᱞᱮᱫᱟ ᱥᱮ ᱯᱷᱟᱠᱟ ᱡᱟᱜᱟ ᱨᱮᱜᱮ ᱢᱮᱱᱟᱜ ᱟᱠᱟᱫᱟ ᱵᱟᱹᱧ ᱧᱮᱞ ᱧᱟᱢ ᱞᱮᱫᱟ ᱟᱫᱚ ᱚᱱᱟᱛᱮ ᱯᱷᱳᱱ ᱱᱚᱢᱵᱚᱨ ᱚᱱᱟ ᱵᱷᱤᱛᱨᱮ ᱚᱞ ᱜᱮ ᱛᱟᱦᱮᱸ ᱠᱟᱱᱛᱮ ᱚᱱᱟᱛᱤᱧ ᱠᱚᱞ ᱠᱮᱫᱟ ᱱᱚᱢᱵᱚᱨ ᱤᱭᱟᱹ ᱛᱮᱜᱮ ᱟᱫᱚ ᱛᱚᱵᱮ ᱜᱮᱹᱴᱢᱟ ᱵᱚᱱᱫᱚ ᱜᱮ ᱟᱫᱚ ᱩᱥᱟᱹᱨᱟ ᱦᱤᱡᱩᱜ ᱦᱤᱡᱩᱜ ᱢᱮ ᱴᱷᱤᱠ ᱜᱮᱭᱟ ᱛᱤᱸᱜᱩ ᱦᱟᱛᱟᱲᱚᱜ ᱟᱹᱧ ᱩᱥᱟᱹᱨᱟ ᱢᱟᱪᱷᱟ ᱛᱮᱜᱮ ᱠᱩᱞ ᱠᱟᱠᱚ ᱢᱮ ᱦᱮᱸ ᱟᱹᱰᱤ ᱥᱟᱺᱜᱤᱧ ᱨᱮᱱ ᱠᱟᱹᱱᱟᱹᱧ ᱥᱟᱺᱜᱤᱧ ᱦᱚᱸ ᱟᱨ ᱱᱤᱛᱚᱜ ᱟᱹᱰᱤ ᱥᱟᱺᱜᱤᱧ ᱨᱮᱱ ᱠᱟᱹᱱᱟᱹᱧ ᱱᱚᱛᱮ ᱨᱚᱛᱚᱱᱯᱩᱨ ᱥᱮᱫ ᱟᱫᱚ ᱩᱥᱟᱹᱨᱟ ᱠᱩᱞ ᱠᱟᱠᱚᱢᱮ ᱵᱚᱞᱮ ᱦᱮᱸ ᱨᱩᱢᱤᱧ ᱵᱩᱠᱤᱝ ᱠᱮᱭᱟ ᱛᱟᱦᱮᱸ ᱞᱟᱹᱜᱤᱫ ᱟᱹᱰᱤ ᱡᱷᱟᱹᱞ ᱜᱮᱭᱟ ᱚᱱᱟᱛᱮ ᱦᱤᱡᱩᱜ ᱦᱚᱸ ᱵᱟᱹᱧ ᱢᱮᱱᱮᱫᱟ ᱟᱫᱚ ᱛᱤᱱᱟᱹᱜ ᱮᱢ ᱦᱟᱛᱟᱣ ᱛᱤᱧᱟ ᱯᱚᱭᱥᱟ ᱦᱚᱸ ᱟᱪᱪᱷᱟ ᱤᱱᱟᱹ ᱠᱷᱚᱱ ᱤᱱᱟᱹ ᱟᱪᱪᱷᱟ ᱤᱱᱟᱹ ᱠᱷᱚᱱ ᱠᱚᱢ ᱫᱚ ᱵᱟᱝ ᱦᱩᱭᱩᱜᱼᱟ ᱚ ᱟᱹᱰᱤ ᱡᱷᱟᱹᱞ ᱨᱮᱱ ᱠᱟᱹᱱᱟᱹᱧ ᱮᱱᱛᱮᱫ ᱠᱚᱢᱟᱹᱧ ᱠᱷᱟᱱ ᱫᱚᱢ ᱴᱷᱤᱠ ᱠᱚᱜ ᱜᱮᱭᱟ ᱟᱪᱪᱷᱟ ᱴᱷᱤᱠ ᱜᱮᱭᱟ ᱦᱟᱡᱟᱨ ᱴᱟᱠᱟ ᱴᱷᱤᱠ ᱜᱮᱭᱟ ᱦᱮᱸ ᱢᱟ ᱛᱚᱵᱮ ᱦᱟᱡᱟᱨ ᱴᱟᱠᱟ ᱜᱮ